ᱦᱮᱞᱳᱼᱳ ᱦᱮᱸ ᱡᱚᱦᱟᱨ ᱜᱮ ᱢᱟᱥᱴᱟᱨ ᱢᱚᱥᱟᱭ ᱚ ᱤᱧᱫᱚ ᱱᱚᱜᱼᱚᱭ ᱜᱳᱥᱟᱞ ᱰᱟᱝᱜᱟ ᱠᱷᱚᱡ ᱨᱳᱦᱤᱛ ᱟᱡ ᱵᱟᱵᱟᱧ ᱢᱮᱱ ᱮᱫᱟ ᱦᱮᱸ ᱦᱮᱸ ᱚ ᱟᱫᱚ ᱱᱟᱯᱟᱭ ᱵᱟᱲᱟ ᱜᱮᱛᱚ ᱟᱫᱚᱧ ᱢᱮᱱᱫᱟ ᱤᱧ ᱨᱮᱱ ᱵᱟᱹᱵᱩ ᱢᱟ ᱱᱚᱜᱼᱚᱭ ᱵᱚᱞ ᱠᱷᱤᱞᱳᱜ ᱛᱮ ᱛᱷᱚᱲᱟᱭ ᱵᱟᱡᱟᱣ ᱧᱚᱜ ᱟᱠᱟᱱ ᱟᱫᱚ ᱱᱚᱜᱼᱚᱭ ᱦᱚᱞᱟᱱᱚᱜ ᱟᱹᱭᱩᱵ ᱵᱮᱲᱟ ᱟᱫᱚ ᱦᱮᱸ ᱟᱹᱰᱤ ᱵᱮᱥ ᱧᱚᱜ ᱜᱮᱭ ᱵᱟᱡᱟᱣ ᱠᱟᱱᱟ ᱟᱫᱚ ᱛᱮᱦᱤᱧ ᱛᱷᱚᱲᱟ ᱰᱟᱠᱴᱚᱨ ᱴᱷᱮᱱ ᱤᱫᱤ ᱦᱩᱭ ᱞᱮᱱᱟ ᱟᱫᱚ ᱡᱟᱜᱮ ᱛᱷᱚᱲᱟ ᱡᱟᱝᱜᱟ ᱠᱚ ᱢᱟᱪᱠᱟᱣ ᱧᱚᱜ ᱟᱠᱟᱱᱟ ᱨᱟᱱ ᱠᱚᱞᱮ ᱟᱹᱜᱩ ᱵᱟᱲᱟ ᱟᱠᱟᱫᱮᱭᱟ ᱰᱟᱠᱴᱚᱨᱮ ᱮᱢ ᱟᱠᱟᱱᱟ ᱟᱫᱚ ᱚᱱᱟᱜᱤᱧ ᱞᱟᱹᱭ ᱮᱫ ᱛᱟᱸᱦᱮᱱ ᱠᱤᱪᱷᱩ ᱫᱤᱱ ᱫᱚ ᱛᱤᱱᱟᱹᱜ ᱫᱤᱱ ᱵᱟᱭ ᱴᱷᱤᱠᱼᱟᱠᱟᱱ ᱩᱱᱟᱹᱜ ᱫᱤᱱ ᱫᱚ ᱤᱥᱠᱩᱞ ᱵᱟᱭ ᱪᱟᱞᱟᱜᱼᱟ ᱱᱟᱦᱟᱜ ᱟᱫᱚ ᱚᱱᱟ ᱞᱟᱹᱜᱤᱫᱛᱮ ᱡᱟᱸᱦᱟ ᱮᱯᱞᱤᱠᱮᱥᱚᱱ ᱠᱚ ᱡᱚᱢᱟ ᱦᱩᱭᱩᱜᱼᱟ ᱤᱥᱠᱩᱞ ᱨᱮ ᱚ ᱟᱨ ᱡᱟᱸᱦᱟᱨᱮ ᱢᱮᱰᱤᱠᱮᱞ ᱨᱤᱯᱳᱨᱴ ᱞᱟᱜᱟᱜᱼᱟ ᱥᱮ ᱪᱮᱫ ᱦᱟᱸ ᱦᱟᱸ ᱚ ᱟᱨ ᱩᱱᱤ ᱢᱟᱭ ᱞᱟᱹᱭ ᱮᱫ ᱛᱟᱸᱦᱮᱫ ᱯᱚᱨᱮᱨ ᱢᱟᱥ ᱜᱮᱵᱟᱝᱢᱟ ᱤᱭᱩᱱᱤᱴ ᱴᱮᱥᱴ ᱯᱚᱨᱤᱠᱠᱷᱟ ᱢᱮᱱᱟᱜ ᱛᱟᱠᱚᱣᱟ ᱚ ᱚᱱᱟ ᱫᱚ ᱟᱫᱚ ᱡᱚᱛᱚ ᱠᱮᱞᱟᱥ ᱨᱮᱭᱟᱜ ᱜᱮ ᱥᱮ ᱚ ᱟᱪᱪᱷᱟ ᱦᱮᱸ ᱚ ᱱᱟᱫᱚ ᱛᱤᱱᱟᱹᱜ ᱱᱟᱢᱵᱟᱨ ᱨᱮᱭᱟᱜ ᱯᱚᱨᱤᱠᱠᱷᱟ ᱠᱟᱱᱟ ᱥᱟᱵ ᱠᱟᱜ ᱢᱮ ᱢᱚᱬᱮ ᱜᱚᱴᱮᱡ ᱥᱟᱵᱡᱮᱠᱴ ᱛᱟᱠᱚ ᱢᱚᱬᱮ ᱜᱚᱴᱮᱡ ᱥᱟᱵᱡᱮᱠᱴ ᱢᱚᱫᱽᱫᱷᱮ ᱢᱚᱫᱫᱷᱮ ᱵᱟᱨᱭᱟ ᱱᱟᱢᱵᱟᱨ ᱠᱚᱢ ᱮᱱ ᱛᱟᱭᱟ ᱛᱟᱦᱞᱮ ᱩᱱᱤ ᱯᱟᱥᱮ ᱜᱮᱭᱟᱯᱮ ᱥᱮ ᱵᱟᱝ ᱟᱥᱚᱞᱨᱮ ᱮᱠᱷᱚᱱ ᱫᱚ ᱢᱟᱱᱮ ᱵᱟᱡᱟᱣ ᱟᱥᱚᱞᱮ ᱮᱠᱷᱚᱱ ᱫᱚ ᱵᱟᱡᱟᱣ ᱴᱷᱤᱠ ᱠᱟᱱᱟ ᱛᱚ ᱴᱷᱤᱠ ᱴᱷᱟᱠ ᱯᱟᱲᱦᱟᱜ ᱵᱟᱝ ᱦᱩᱭᱩᱜ ᱠᱟᱱ ᱛᱟᱭᱟ ᱡᱚᱢ ᱧᱩ ᱴᱷᱤᱠ ᱴᱷᱟᱠ ᱵᱟᱝ ᱦᱩᱭᱩᱜ ᱛᱟᱭᱟ ᱟᱫᱚ ᱚᱱᱟ ᱛᱤᱧ ᱢᱮᱱᱮᱫ ᱠᱟᱱ ᱛᱟᱦᱞᱮ ᱚᱱᱟᱜᱮ ᱡᱟᱸᱦᱟ ᱞᱮᱠᱟᱛᱮ ᱯᱟᱥ ᱱᱟᱢᱵᱟᱨ ᱯᱮ ᱮᱢᱟᱭ ᱠᱷᱟᱡ ᱟᱨᱠᱤ ᱥᱮ ᱡᱟᱸᱦᱟᱱᱟᱜ ᱵᱮᱵᱚᱥᱛᱷᱟ ᱟᱨ ᱵᱟᱝᱠᱷᱟᱡ ᱟᱞᱟᱫᱟ ᱰᱮᱴ ᱦᱤᱥᱟᱹᱵᱽ ᱛᱮ ᱮᱠᱡᱟᱢ ᱯᱮ ᱮᱢ ᱦᱚᱪᱚ ᱟᱭ ᱠᱷᱟᱡ ᱮᱠᱴᱩ ᱯᱟᱲᱦᱟᱜ ᱴᱟᱭᱤᱢ ᱦᱚᱭ ᱧᱟᱢ ᱠᱮᱭᱟ ᱛᱟᱦᱞᱮ ᱵᱮᱥ ᱦᱩᱭ ᱠᱚᱜᱼᱟ ᱦᱮᱸ ᱦᱮᱸ ᱟᱥᱚᱞᱮ ᱚᱥᱩᱵᱤᱫᱷᱟ ᱢᱮᱱᱟᱭ ᱛᱮᱜᱤᱧ ᱢᱮᱱ ᱮᱫ ᱠᱟᱱᱟ ᱟᱨᱠᱤ

ᱚᱼᱚ ᱟᱪᱪᱷᱟ ᱵᱮᱥ ᱴᱷᱤᱠ ᱜᱮᱭᱟ ᱴᱷᱤᱠ ᱜᱮᱭᱟ ᱛᱟᱦᱞᱮ ᱚᱱᱠᱟ ᱜᱮ ᱟᱫᱚ ᱛᱟᱦᱞᱮ ᱛᱤᱥ ᱤᱧ ᱪᱟᱞᱟᱜᱼᱟ ᱤᱥᱠᱩᱞ ᱠᱚᱛᱮ ᱚᱱᱟ ᱮᱯᱞᱤᱠᱮᱥᱚᱱ ᱤᱧ ᱤᱫᱤ ᱛᱚᱨᱟᱭᱟ ᱱᱟᱦᱟᱜ ᱚ ᱛᱟᱦᱚᱞᱮ ᱟᱞᱤᱧ ᱫᱚ ᱪᱟᱞᱟᱜ ᱵᱟᱝ ᱦᱩᱭᱩᱜ ᱛᱟᱞᱤᱧᱟ ᱵᱮᱥ ᱴᱷᱤᱠ ᱜᱮᱭᱟ ᱛᱟᱦᱞᱮ ᱢᱟ ᱟᱭᱢᱟ ᱥᱟᱨᱦᱟᱣ ᱢᱟ ᱛᱟᱦᱞᱮ ᱫᱚᱦᱚᱭ ᱮᱫᱟᱹᱧ